ᱦᱮᱞᱳ ᱦᱮᱸ ᱱᱚᱝᱠᱟ ᱱᱚᱝᱠᱟ ᱠᱷᱚᱵᱚᱨ ᱤᱧ ᱟᱸᱡᱚᱢ ᱟᱠᱟᱫᱟ ᱡᱮ ᱟᱢ ᱚᱲᱟᱜ ᱮᱢ ᱟᱠᱷᱨᱤᱧᱟ ᱫᱤᱭᱮ ᱛᱤᱱᱟᱹᱜ ᱮᱢ ᱢᱮᱱᱫᱟ ᱯᱟᱸᱪ ᱞᱟᱠᱮᱢ ᱢᱮᱱᱫᱟ ᱟᱢ ᱡᱮ ᱪᱮᱫ ᱞᱮᱠᱟ ᱚᱲᱟᱜ ᱱᱟᱹᱜ ᱜᱟᱱ ᱨᱩᱢ ᱢᱮᱱᱟᱜ ᱠᱟᱫᱟ ᱪᱮᱫ ᱠᱚ ᱢᱮᱱᱟᱜ ᱠᱟᱫᱟ ᱠᱤᱪᱮᱱ ᱢᱮᱱᱟᱜ ᱠᱟᱜ ᱜᱮᱭᱟ ᱵᱟᱠᱤ ᱵᱟᱛᱷᱨᱩᱢ ᱠᱚ ᱡᱚᱛᱚ ᱢᱮᱱᱟᱜ ᱠᱟᱜ ᱜᱮᱭᱟ ᱫᱤᱭᱮ ᱩᱱᱟᱹᱜ ᱜᱟᱱ ᱫᱚ ᱛᱷᱚᱲᱟ ᱜᱟᱱ ᱮᱢ ᱦᱟᱛᱟᱣ ᱞᱮᱠᱷᱟᱱ ᱵᱟᱝ ᱦᱩᱭᱩᱜ ᱛᱮ ᱟᱢ ᱫᱚ ᱯᱟᱸᱪ ᱞᱟᱠ ᱜᱮ ᱯᱩᱨᱟᱹᱴᱟᱢ ᱦᱟᱛᱟᱣᱟ ᱫᱤᱭᱮ ᱛᱤᱱᱟᱹᱜ ᱥᱟᱹᱜᱤᱧ ᱜᱮᱭᱟ ᱟᱨᱠᱤ ᱨᱟᱱᱱᱟ ᱚᱲᱟᱜ ᱛᱤᱱᱟᱹᱜ ᱥᱟᱹᱜᱤᱧ ᱜᱮᱭᱟ ᱟᱨ ᱠᱤ ᱥᱩᱨ ᱜᱮᱭᱟ ᱜᱟᱯᱟ ᱢᱮᱭᱟᱝ ᱤᱧ ᱪᱟᱞᱟᱜᱼᱟ ᱧᱮᱞ ᱟᱹᱜᱩᱭᱟᱹᱧ ᱪᱮᱫ ᱞᱮᱠᱟ ᱪᱮᱫ ᱞᱮᱠᱟ ᱢᱚᱸᱡ ᱟᱥᱮ ᱵᱟᱝ ᱢᱚᱸᱡᱼᱟ ᱤᱧ ᱦᱚᱸ ᱟᱨ ᱠᱤ ᱢᱤᱫᱴᱮᱱ ᱚᱲᱟᱜ ᱤᱧ ᱥᱮᱸᱫᱽᱨᱟᱭᱮᱜ ᱠᱟᱱ ᱛᱟᱸᱦᱮᱱᱟ ᱫᱤᱭᱮ ᱵᱟᱹᱧ ᱧᱟᱢ ᱮᱫᱟ ᱚᱱᱠᱟ ᱜᱮ ᱞᱟᱹᱭ ᱟᱹᱫᱤᱧᱟ ᱠᱚ ᱦᱚᱲ ᱡᱮ ᱱᱩᱭ ᱮ ᱟᱠᱷᱨᱤᱧ ᱞᱟᱹᱜᱤᱫ ᱚᱱᱟ ᱞᱟᱹᱜᱤᱫ ᱛᱮ ᱫᱤᱭᱮ ᱮᱠᱴᱩ ᱫᱤᱭᱮ ᱮᱠᱴᱩ ᱠᱚᱢ ᱧᱚᱜ ᱮᱢ ᱦᱟᱛᱟᱣ ᱞᱮᱠᱷᱟᱱ ᱟᱹᱰᱤ ᱵᱷᱟᱜᱤ ᱦᱩᱭᱩᱜᱼᱟ ᱴᱷᱤᱠ ᱜᱮᱭᱟ ᱧᱮᱞ ᱫᱟᱹᱧ ᱛᱤᱥᱚᱜ ᱮᱢ ᱛᱟᱸᱦᱮᱱ ᱜᱮᱭᱟ ᱟᱢ ᱞᱟᱹᱭ ᱢᱮ ᱚᱲᱟᱜ ᱨᱮ ᱚᱱᱰᱮ ᱜᱤᱧ ᱪᱟᱞᱟᱜᱼᱟ ᱤᱧᱟᱹᱜ ᱫᱚ ᱴᱟᱭᱤᱢ ᱫᱚ ᱢᱮᱱᱟᱜᱼᱟ ᱛᱤᱧ ᱜᱮᱭᱟ

ᱴᱷᱤᱠ ᱜᱮᱭᱟ ᱛᱟᱦᱚᱞᱮ ᱱᱚᱣᱟ ᱜᱮᱞᱟᱝ ᱧᱟᱯᱟᱢᱟ ᱦᱩᱸᱪᱟᱞᱟᱜᱼᱟ ᱤᱧᱟᱹᱜ ᱚᱲᱟᱜ ᱤᱧᱟᱹᱜ ᱚᱲᱟᱜ ᱫᱚ ᱵᱳᱞᱯᱩᱨ ᱵᱟᱡᱟᱨ ᱥᱮᱜ ᱨᱮᱛᱤᱧ ᱚᱲᱟᱜ ᱫᱚ ᱟᱪᱪᱷᱟ ᱵᱳᱞᱯᱩᱨ ᱵᱟᱡᱟᱨ ᱨᱮᱫᱚ ᱵᱟᱞᱮ ᱛᱟᱸᱦᱮᱱ ᱜᱮᱭᱟ ᱜᱨᱟᱢ ᱨᱮᱜᱮ ᱞᱮ ᱛᱟᱸᱦᱮᱱᱟ ᱟᱫᱚ ᱵᱳᱞᱯᱩᱨ ᱜᱮᱞᱮ ᱢᱮᱛᱟᱜ ᱜᱮᱭᱟ ᱴᱷᱤᱠ ᱜᱮᱭᱟ